ᱟᱵᱚ ᱫᱚ ᱡᱤᱵᱽᱡᱤᱭᱟᱹᱞᱤ ᱟᱹᱥᱩᱞ ᱞᱟᱹᱜᱤᱫ ᱮᱛᱚᱦᱚᱵ ᱫᱚ ᱯᱩᱸᱡᱤ ᱫᱚᱨᱠᱟᱨᱚᱜᱼᱟ ᱪᱮ ᱟᱢ ᱯᱮᱲᱟ ᱯᱚᱨᱵᱷᱩ ᱚᱲᱟᱜ ᱠᱷᱚᱱᱮᱢ ᱟᱹᱜᱩ ᱠᱚᱣᱟ ᱥᱮ ᱯᱩᱭᱥᱟᱹ ᱴᱟᱠᱟ ᱠᱷᱚᱱ ᱮᱢ ᱡᱟᱦᱟᱱ ᱦᱟᱴᱵᱟᱴ ᱠᱷᱚᱱᱮᱢ ᱠᱤᱨᱤᱧ ᱟᱹᱜᱩ ᱠᱚᱣᱟ ᱡᱟᱦᱟᱸ ᱞᱮᱠᱟ ᱰᱟᱭᱨᱤ ᱢᱮᱨᱚᱢ ᱵᱷᱤᱰᱤ ᱥᱩᱠᱨᱤ ᱥᱤᱢ ᱟᱨᱦᱚ ᱟᱹᱰᱤᱞᱮᱠᱟᱱ ᱚᱱᱠᱟᱱ ᱠᱚᱜᱮ ᱡᱤᱵᱽᱡᱤᱭᱟᱹᱞᱤ ᱟᱭᱢᱟ ᱞᱮᱠᱟᱱ ᱠᱚ ᱢᱮᱱᱟᱜ ᱠᱚᱣᱟ ᱩᱱᱠᱩ ᱫᱷᱮᱭᱟᱱ ᱞᱟᱹᱜᱤᱫ ᱟᱢ ᱴᱟᱭᱤᱢ ᱮᱢ ᱦᱩᱭᱩᱜᱼᱟ ᱩᱱᱠᱩ ᱟᱢ ᱥᱮᱵᱟ ᱡᱚᱛᱚᱱ ᱞᱟᱹᱜᱤᱫ ᱠᱤᱪᱷᱩ ᱥᱚᱢᱚᱭ ᱮᱢ ᱦᱩᱭ ᱟᱢᱟ ᱡᱟᱦᱟᱸ ᱞᱮᱠᱟ ᱟᱢ ᱢᱮᱨᱚᱢᱮᱢ ᱟᱹᱥᱩᱞ ᱟᱠᱟᱫᱮᱭᱟ ᱢᱮᱨᱚᱢ ᱟᱹᱥᱩᱞ ᱞᱟᱹᱜᱤᱫ ᱫᱚ ᱩᱱᱤ ᱟᱢ ᱜᱩᱯᱤ ᱤᱫᱤᱭᱮᱢᱮ ᱥᱮ ᱜᱩᱯᱤ ᱤᱫᱤ ᱠᱟᱛᱮ ᱟᱨᱦᱚ ᱚᱲᱟᱜ ᱨᱮ ᱜᱷᱟᱸᱥ ᱠᱚ ᱤᱨ ᱟᱜᱩᱣᱟᱭᱢᱮ ᱴᱟᱭᱤᱢ ᱴᱟᱭᱤᱢ ᱜᱷᱟᱸᱥ ᱠᱚ ᱮᱢᱟᱭᱢᱮ ᱫᱟᱜ ᱠᱚ ᱮᱢᱟᱭᱢᱮ ᱚᱱᱟᱠᱟᱜᱮ ᱟᱜᱟᱨ ᱵᱟᱢ ᱮᱢᱟᱭᱟ ᱩᱱᱤ ᱵᱟᱠᱷᱟᱡ ᱩᱱᱤ ᱩᱱᱤᱭᱟᱜ ᱦᱚᱲᱢᱚ ᱵᱟᱭ ᱛᱮᱭᱟᱨᱚᱜᱼᱟ ᱩᱱᱤ ᱟᱢ ᱴᱟᱭᱤᱢ ᱥᱚᱢᱚᱭ ᱥᱚᱢᱚᱭᱮᱢ ᱮᱢᱟᱭ ᱠᱷᱟᱱ ᱱᱟᱯᱟᱭ ᱪᱮᱦᱨᱟᱛᱮ ᱦᱟᱨᱟᱜ ᱟᱭ ᱩᱱᱤ ᱦᱟᱨᱟᱞᱮᱱ ᱠᱷᱟᱱ ᱟᱢ ᱱᱟᱯᱟᱭ ᱫᱟᱢᱛᱮ ᱢᱮᱢ ᱟᱹᱠᱷᱨᱤᱧᱮᱭᱟ ᱟᱹᱠᱷᱨᱤᱧ ᱞᱮᱠᱷᱟᱱ ᱟᱢ ᱚᱱᱠᱟᱜᱮ ᱟᱨᱦᱚᱸ ᱟᱨᱦᱚᱸᱢ ᱠᱤᱨᱤᱧ ᱟᱹᱜᱩ ᱠᱚᱣᱟ ᱟᱨᱦᱚᱸ ᱚᱱᱠᱟᱜᱮ ᱟᱢᱟᱜ ᱯᱩᱭᱥᱟᱹ ᱵᱟᱲᱦᱟᱣ ᱤᱫᱤᱜᱼᱟ ᱚᱱᱟᱛᱮ ᱚᱱᱠᱟᱜᱮ ᱟᱨ ᱚᱱᱠᱟ ᱟᱨᱦᱚ ᱚᱱᱠᱟᱜᱮ ᱥᱩᱠᱨᱤ ᱥᱩᱠᱨᱤᱢ ᱟᱹᱥᱩᱞᱮᱭᱟ ᱥᱩᱠᱨᱤᱦᱚᱸ ᱚᱱᱠᱟᱜᱮ ᱥᱩᱠᱨᱤ ᱞᱟᱹᱜᱤᱫ ᱞᱩᱵᱩᱜ ᱫᱟᱠᱟ ᱪᱟᱵᱚᱜ ᱚᱱᱮ ᱫᱟᱦᱟᱸ ᱫᱟᱠᱟ ᱡᱚᱢ ᱠᱟᱛᱮ ᱵᱚᱱ ᱥᱟᱨᱮᱡ ᱠᱟᱜᱼᱟ ᱚᱱᱟ ᱫᱟᱠᱟ ᱠᱚ ᱩᱱᱠᱩ ᱦᱚᱸᱠᱚ ᱡᱚᱢ ᱜᱮᱭᱟ ᱩᱱᱠᱩ ᱥᱩᱠᱨᱤ ᱦᱚᱸᱠᱚ ᱢᱟᱨᱟᱝᱚᱜᱼᱟ ᱚᱱᱠᱟᱜᱮ ᱟᱨᱦᱚᱸ ᱟᱹᱰᱤᱨᱮᱠᱚᱢ ᱡᱤᱵᱽᱡᱤᱭᱟᱹᱞᱤ ᱠᱚ ᱦᱚᱸ ᱚᱱᱠᱟᱜᱮ ᱫᱷᱮᱭᱟᱱ ᱞᱮᱠᱷᱟᱱ ᱟᱢ ᱟᱢᱟᱜ ᱴᱟᱠᱟᱜᱮ ᱰᱷᱮᱨᱚᱜᱼᱟ